ᱞᱟᱹᱭ ᱤᱫᱤᱧ ᱥᱟᱨᱱᱟ ᱤᱧ ᱨᱮᱥᱛᱚᱨᱟ ᱠᱷᱚᱱ ᱠᱤᱪᱷᱩ ᱡᱤᱱᱤᱥ ᱤᱧ ᱳᱰᱟᱨ ᱞᱟᱹᱜᱤᱫᱚᱜ ᱠᱟᱱᱟ ᱥᱩᱡᱤ ᱨᱮᱥᱛᱚᱨᱟ ᱡᱚᱢᱟᱴᱚ ᱨᱮᱥᱛᱚᱨᱟ ᱱᱚᱣᱟ ᱠᱚ ᱢᱩᱫᱽᱨᱮ

ᱱᱚᱣᱟ ᱠᱚ ᱨᱮᱱᱟᱜ ᱫᱟᱢ ᱚᱠᱟ ᱨᱮᱥᱛᱟᱨᱟ ᱨᱮ ᱠᱚᱢᱟ ᱱᱚᱣᱟ ᱠᱟᱹᱴᱤᱡ ᱵᱟᱲᱟᱭ ᱠᱷᱟᱱ ᱞᱟᱹᱭ ᱤᱧᱟᱹᱢ